ᱦᱮᱸ ᱱᱚᱣᱟ ᱥᱮᱨᱢᱟ ᱨᱮ ᱱᱩᱠᱩ ᱜᱨᱚᱦᱚ ᱢᱮᱱᱟᱜ ᱠᱚᱣᱟ ᱟᱨ ᱵᱤᱵᱷᱤᱱᱱᱚ ᱨᱚᱠᱚᱢ ᱪᱟᱸᱫᱚ ᱢᱮᱱᱟᱭᱟ ᱪᱟᱸᱫᱚ ᱵᱚᱸᱜᱟ ᱟᱨ ᱱᱩᱭ ᱫᱚ ᱟᱹᱰᱤ ᱢᱟᱨᱥᱟᱞ ᱜᱮ ᱧᱮᱞᱚᱜ ᱟᱭ ᱤᱯᱤᱞ ᱠᱚ ᱢᱮᱱᱟᱜ ᱠᱚᱣᱟ ᱟᱨ ᱪᱟᱸᱫᱚ ᱢᱮᱱᱟᱭᱟ ᱡᱚᱫᱤ ᱧᱤᱫᱟᱹ ᱥᱚᱢᱚᱭ ᱵᱟᱦᱨᱮ ᱥᱮᱫ ᱩᱰᱩᱠ ᱞᱮᱱ ᱠᱷᱟᱱ ᱦᱚᱸ ᱟᱹᱰᱤ ᱢᱟᱨᱥᱟᱞ ᱵᱩᱡᱷᱟᱹᱜᱼᱟ ᱟᱨ ᱢᱚᱱ ᱨᱮ ᱮᱥᱠᱟᱨ ᱵᱟᱝ ᱵᱩᱡᱷᱟᱹᱜᱼᱟ ᱵᱚᱛᱚᱨ ᱵᱟᱝ ᱵᱩᱡᱷᱟᱹᱜᱼᱟ ᱟᱨ ᱛᱮᱨᱫᱮᱡ ᱢᱟᱨᱥᱟᱞ ᱜᱚᱴᱟᱢ ᱧᱮᱞ ᱧᱟᱢᱟ ᱟᱨ ᱫᱤᱱ ᱵᱮᱲᱟ ᱫᱚ ᱟᱨ ᱥᱤᱧ ᱪᱟᱸᱫᱚᱭ ᱨᱟᱠᱟᱵᱟ ᱛᱚᱠᱷᱚᱱ ᱫᱚ ᱥᱤᱧ ᱪᱟᱸᱫᱚ ᱫᱚ ᱢᱟᱱᱮ ᱰᱟᱭᱨᱮᱴ ᱫᱚ ᱵᱟᱭ ᱧᱮᱞ ᱫᱟᱲᱮᱭᱟᱜᱼᱟ ᱢᱟᱱᱮ ᱧᱮᱞ ᱵᱟᱝ ᱜᱟᱱᱚᱜᱼᱟ ᱢᱮᱸᱫ ᱠᱚ ᱵᱟᱝ ᱪᱟᱞᱟᱜᱼᱟ ᱩᱱᱟᱹᱜ ᱥᱟᱹᱜᱤᱧ ᱫᱚ ᱛᱚ ᱟᱨ ᱟᱹᱭᱩᱵ ᱵᱮᱲᱟ ᱡᱚᱠᱷᱚᱱ ᱦᱩᱭᱩᱜᱚᱼᱟ ᱛᱚ ᱥᱤᱧ ᱪᱟᱸᱫᱚ ᱡᱚᱠᱷᱚᱱᱮ ᱦᱟᱹᱥᱩᱨᱚᱜᱼᱟ ᱛᱚᱠᱷᱚᱱ ᱫᱚ ᱥᱤᱧ ᱪᱟᱸᱫᱚ ᱦᱚᱸ ᱟᱹᱰᱤ ᱵᱮᱥᱜᱮ ᱧᱮᱞᱚᱜᱚ ᱟᱭ ᱢᱚᱡᱽᱜᱮ ᱵᱩᱡᱷᱟᱹᱣᱼᱟ ᱟᱨ ᱩᱱ ᱚᱠᱛᱚ ᱫᱚ ᱟᱹᱰᱤ ᱪᱮᱦᱨᱟ ᱵᱩᱡᱷᱟᱹᱜᱼᱟ ᱟᱨ ᱧᱤᱫᱟᱹ ᱵᱮᱲᱟ ᱫᱚ ᱡᱚᱠᱷᱚᱱ ᱤᱯᱤᱞ ᱠᱚ ᱟᱨ ᱪᱟᱸᱫᱚ ᱠᱚ ᱡᱚᱠᱷᱚᱱ ᱠᱚ ᱛᱟᱦᱮᱱᱟ ᱛᱚᱠᱷᱚᱱ ᱫᱚ ᱟᱹᱰᱤ ᱢᱚᱡᱽ ᱨᱟᱹᱥᱠᱟ ᱵᱩᱡᱷᱟᱹᱜᱼᱟ ᱢᱚᱱ ᱨᱮ ᱵᱚᱛᱚᱨ ᱦᱚᱸ ᱵᱟᱝ ᱵᱩᱡᱷᱟᱹᱜᱼᱟ ᱟᱨ ᱡᱚᱠᱷᱚᱱ ᱟᱢᱵᱟᱵᱚᱭᱥᱟ ᱦᱤᱡᱩᱜᱼᱟ ᱛᱚᱠᱷᱚᱱ ᱡᱚᱫᱤ ᱤᱯᱤᱞ ᱦᱚᱸ ᱵᱟᱠᱚ ᱛᱟᱦᱮᱱᱟ ᱩᱱ ᱚᱠᱛᱚ ᱟᱨ ᱪᱟᱸᱫᱚ ᱦᱚᱸ ᱵᱟᱭ ᱧᱮᱞᱚᱜᱼᱟ ᱛᱚᱠᱷᱚᱱ ᱫᱚ ᱟᱹᱰᱤ ᱧᱩᱛ ᱟᱹᱰᱤ ᱮᱥᱠᱟᱨ ᱵᱩᱡᱷᱟᱹᱜᱼᱟ ᱟᱨ ᱱᱚᱝᱠᱟ ᱜᱮ ᱤᱧᱫᱩᱧ ᱵᱩᱡᱷᱟᱹᱣᱟ ᱡᱮ ᱪᱟᱸᱫᱚ ᱦᱚᱸ ᱡᱚᱫᱤ ᱵᱟᱭ ᱧᱮᱞᱚᱜᱼᱟ ᱧᱤᱫᱟᱹ ᱵᱮᱲᱟ ᱛᱚ ᱟᱹᱰᱤ ᱮᱥᱠᱟᱨ ᱵᱩᱡᱷᱟᱹᱜᱼᱟ ᱟᱨ ᱡᱚᱫᱤ ᱤᱯᱤᱞ ᱠᱚᱠᱚ ᱧᱮᱞᱚᱜᱼᱟ ᱟᱨ ᱪᱟᱸᱫᱚ ᱦᱚᱭ ᱧᱮᱞᱚᱜᱼᱟ ᱛᱚ ᱟᱹᱰᱤ ᱢᱚᱡᱽ ᱵᱩᱡᱷᱟᱹᱜᱼᱟ ᱢᱚᱱᱨᱮ ᱵᱚᱛᱚᱨ ᱦᱚᱸ ᱵᱟᱝ ᱵᱩᱡᱷᱟᱹᱜᱼᱟ ᱟᱹᱰᱤ ᱨᱟᱹᱥᱠᱟᱹ ᱵᱩᱡᱷᱟᱹᱜᱼᱟ